ᱤᱧᱤᱧ ᱠᱩᱥᱤᱭᱟ ᱠᱚᱣᱟ ᱤᱪᱟ ᱜ ᱦᱟᱹᱠᱩ ᱟᱨ ᱢᱚᱴᱟ ᱦᱟᱹᱠᱩ ᱫᱚ ᱡᱟᱝ ᱢᱮᱱᱟᱜ ᱠᱷᱟᱹᱛᱤᱨ ᱵᱟᱹᱧ ᱠᱩᱥᱤᱭᱟᱠᱚᱣᱟ ᱚᱱᱟᱛᱮ ᱤᱪᱟ ᱜ ᱦᱟᱹᱠᱩ ᱫᱚ ᱡᱟᱝ ᱵᱟᱹᱱᱩᱜ ᱠᱷᱟᱹᱛᱤᱨ ᱤᱧ ᱠᱩᱥᱤᱭᱟᱠᱚᱣᱟ ᱟᱨ ᱦᱚᱲ ᱫᱚᱠᱚ ᱠᱩᱥᱤᱭᱟᱠᱚᱣᱟ ᱢᱚᱴᱟ ᱦᱟᱹᱠᱩ ᱦᱚ ᱟᱨ ᱪᱟᱨᱟᱯᱳᱱᱟ ᱦᱚ ᱟᱨ ᱠᱩᱪᱨᱟ ᱦᱟᱹᱠᱩ ᱦᱚᱠᱚ ᱠᱩᱥᱤᱭᱟᱠᱚᱣᱟ